ᱡᱟᱛᱮ ᱤᱧᱟᱹᱜ

ᱥᱟᱦᱟᱡᱽᱡᱚ ᱞᱮᱠᱟᱛᱮ ᱟᱨᱦᱚᱸ ᱚᱱᱠᱟᱜᱮ ᱪᱟᱥᱠᱚ ᱯᱟᱨᱚᱢᱚᱜᱼᱟ ᱪᱟᱥ ᱠᱷᱱᱟᱜ ᱦᱩᱲᱩ ᱦᱩᱭᱩᱜᱼᱟ ᱚᱱᱟ ᱦᱩᱲᱩ ᱨᱟᱠᱟᱵ ᱵᱟᱲᱟ ᱠᱟᱛᱮᱫ ᱫᱟᱞ ᱫᱟᱞ ᱵᱟᱲᱟ ᱠᱟᱛᱮᱫ ᱡᱷᱚᱛᱚ ᱟᱨᱡᱟᱣ ᱠᱟᱛᱮᱫ ᱟᱨᱦᱚᱸ ᱚᱱᱠᱟᱜᱮᱧ ᱮᱢ ᱨᱩᱣᱟᱹᱲᱟ ᱚᱱᱟᱛᱮ ᱜᱤᱫᱽᱨᱟᱹ ᱦᱚᱧ ᱯᱟᱲᱦᱟᱣ ᱠᱚᱣᱟ ᱡᱟᱛᱮ ᱜᱤᱫᱽᱨᱟᱹ ᱦᱚᱸ ᱟᱞᱚᱠᱚ ᱵᱮᱠᱟᱨᱚᱜ ᱢᱟ ᱟᱨ ᱦᱟᱱᱛᱮᱼᱱᱷᱟᱛᱮ ᱠᱷᱱᱟᱜ ᱡᱳᱜᱟᱲ ᱠᱟᱛᱮᱫ ᱡᱟᱦᱟᱸ ᱛᱤᱱᱟᱹᱜ ᱵᱟᱝ ᱦᱩᱭᱩᱜᱼᱟ ᱚᱱᱟᱠᱚᱧ ᱮᱢ ᱠᱟᱜᱼᱟ ᱚᱱᱠᱟᱫᱚ ᱟᱨᱦᱚᱸ ᱡᱟᱦᱟᱸ ᱛᱤᱥᱜᱮ ᱵᱟᱝ ᱦᱩᱭᱩᱜᱼᱟ ᱚᱱᱠᱟᱜᱮᱧ ᱠᱚᱭ ᱠᱚᱣᱟ ᱟᱨ ᱚᱱᱠᱟᱜᱮ ᱟᱨᱡᱟᱣ ᱠᱟᱛᱮᱫ ᱟᱨ ᱚᱱᱠᱟᱜᱮᱧ ᱨᱩᱣᱟᱹᱲ ᱟᱠᱚᱣᱟ ᱡᱟᱛᱮ ᱟᱠᱚᱦᱚᱸ ᱡᱟᱦᱟᱸ ᱛᱤᱥᱜᱮ ᱫᱩᱠᱷᱼᱵᱤᱯᱚᱫᱽ ᱥᱚᱸᱜᱮ ᱠᱚ ᱤᱢᱟᱹᱧ ᱢᱟ ᱱᱩᱭ ᱦᱚᱲᱫᱚ ᱫᱷᱳᱠᱟ ᱵᱟᱭ ᱮᱢᱚᱜᱼᱟ ᱥᱮ ᱱᱩᱭᱫᱚ ᱨᱩᱣᱟᱹᱲ ᱜᱮᱭᱟᱭ ᱯᱩᱭᱥᱟᱹ ᱤᱱᱟᱹ ᱠᱷᱟᱹᱛᱤᱨ ᱢᱟᱱᱮ ᱥᱚᱢᱚᱭ ᱨᱮᱜᱮ ᱤᱧᱦᱚᱸ ᱯᱩᱭᱥᱟᱹᱧ ᱨᱩᱣᱟᱹᱲ ᱟᱠᱚᱣᱟ ᱟᱨ ᱤᱧᱟᱹᱜ ᱠᱟᱹᱢᱤ ᱯᱟᱨᱚᱢᱚᱜᱼᱟ ᱟᱠᱚᱦᱚᱸ ᱯᱩᱭᱥᱟᱹᱠᱚᱧ ᱨᱩᱣᱟᱹᱲ ᱟᱠᱚᱣᱟ ᱟᱠᱚᱣᱟᱜ ᱦᱚᱸ ᱠᱟᱹᱢᱤ ᱯᱟᱨᱚᱢᱚᱜᱼᱟ ᱱᱤᱭᱟᱹ ᱠᱟᱛᱷᱟ ᱜᱮ